ᱪᱟᱱᱟᱪ ᱨᱮ ᱤᱧ ᱦᱚᱸᱧ ᱥᱮᱞᱮᱫ ᱟᱠᱟᱱ ᱜᱮᱭᱟ ᱪᱟᱱᱟᱪ ᱫᱚ ᱤᱧ ᱦᱚᱸᱧ ᱠᱩᱥᱤᱭᱟᱜ ᱜᱮᱭᱟ ᱪᱮᱫᱟᱜ ᱥᱮ ᱪᱟᱱᱟᱪ ᱨᱮ ᱤᱧᱦᱚᱸᱧ ᱥᱮᱞᱮᱫ ᱞᱮᱱᱟ ᱟᱹᱰᱤ ᱠᱩᱥᱤᱧ ᱟᱹᱭᱠᱟᱹᱣᱠᱟᱜᱼᱟ ᱟᱨᱚ ᱟᱭᱢᱟᱜᱟᱱ ᱦᱚᱲᱠᱚ ᱛᱟᱦᱮᱱᱟ ᱚᱱᱟᱨᱮ ᱥᱮᱞᱮᱫ ᱟᱭᱢᱟ ᱦᱚᱲᱨᱮ ᱟᱭᱢᱟ ᱨᱚᱠᱚᱢᱟᱜ ᱪᱤᱛᱟᱹᱨ ᱠᱚ ᱵᱮᱱᱟᱣᱟ ᱥᱮᱠᱚ ᱟᱠᱷᱟᱣᱟ ᱧᱮᱞ ᱠᱟᱛᱮᱫ ᱠᱚ ᱵᱩᱡᱷ ᱦᱚᱪᱚᱣᱵᱚᱱᱟ ᱚᱱᱟ ᱞᱟᱹᱜᱤᱫ ᱛᱮ ᱪᱟᱱᱟᱪ ᱫᱚᱧ ᱠᱩᱥᱤᱭᱟᱜ ᱜᱮᱭᱟ ᱪᱤᱛᱟᱹᱨ ᱨᱮ ᱱᱚᱝᱠᱟᱧ ᱠᱩᱥᱤᱭᱟᱜᱼᱟ ᱡᱟᱦᱟᱸᱫᱚ ᱵᱟᱧ ᱧᱮᱞ ᱟᱠᱟᱫᱟ ᱚᱱᱟ ᱡᱤᱱᱤᱥ ᱱᱚᱰᱮᱧ ᱪᱤᱛᱟᱹᱨᱤᱧ ᱵᱮᱱᱟᱣᱠᱟᱫᱟ ᱟᱨᱤᱧ ᱦᱚᱲᱠᱚᱧ ᱵᱩᱡᱷ ᱚᱪᱚᱣᱠᱟᱫ ᱠᱚᱣᱟ ᱱᱚᱣᱟ ᱪᱤᱛᱟᱹᱨᱫᱚ ᱱᱚᱰᱮᱱᱟᱜ ᱠᱟᱱᱟ ᱵᱟᱭ ᱧᱮᱞᱠᱟᱜᱼᱟ ᱩᱱᱤᱦᱚᱲ ᱧᱮᱞ ᱞᱮᱠᱷᱟᱱᱜᱮ ᱫᱤᱥᱟᱹ ᱦᱮᱡ ᱟᱭᱟ ᱡᱮ ᱱᱚᱣᱟ ᱫᱚ ᱦᱚᱲᱠᱚ ᱞᱟᱹᱭ ᱵᱟᱲᱟᱭᱛᱮ ᱟᱸᱡᱚᱢ ᱟᱠᱟᱫᱟᱭ ᱛᱚ ᱪᱤᱛᱟᱹᱨᱮᱢ ᱩᱫᱩᱜᱼᱟᱭ ᱞᱮᱠᱷᱟᱱ ᱟᱨᱚᱛᱮᱫᱼᱮ ᱯᱟᱹᱛᱭᱟᱹᱜᱼᱟ ᱚᱱᱟᱛᱮ ᱪᱤᱛᱟᱹᱨ ᱫᱚ ᱥᱮ ᱪᱟᱱᱟᱪ ᱨᱮ ᱥᱮᱞᱮᱫ ᱫᱚ ᱟᱹᱰᱤ ᱨᱟᱹᱥᱠᱟᱹᱜᱮ ᱵᱩᱡᱷᱟᱹᱜᱼᱟ